ᱦᱟᱹᱨᱭᱟᱹᱲ ᱟᱨ ᱥᱟᱯᱟᱥᱟᱯᱷᱤ ᱞᱟᱭᱚᱝ ᱵᱟᱧᱪᱟᱣ ᱞᱟᱹᱜᱤᱫ ᱫᱚ ᱢᱟᱴᱷ ᱵᱟᱧᱪᱟᱣ ᱦᱩᱭᱩᱜᱼᱟ ᱢᱟᱴᱷ ᱨᱮ ᱪᱟᱥᱵᱟᱥ ᱵᱟᱧᱪᱟᱣ ᱫᱚᱦᱚ ᱦᱩᱭᱩᱜᱼᱟ ᱰᱟᱦᱟᱨ ᱟᱲᱮ ᱠᱚᱨᱮ ᱫᱟᱨᱮ ᱞᱟᱜᱟᱣ ᱦᱩᱭᱩᱜᱼᱟ ᱜᱟᱰᱟ ᱯᱟᱦᱟᱲ ᱠᱚᱨᱮ ᱫᱟᱨᱮ ᱞᱟᱜᱟᱣ ᱦᱩᱭᱩᱜᱼᱟ ᱜᱟᱹᱰᱭᱟᱹ ᱯᱟᱲ ᱠᱚᱨᱮ ᱫᱟᱨᱮ ᱞᱟᱜᱟᱣ ᱦᱩᱭᱩᱜᱼᱟ

ᱵᱩᱨᱩ ᱪᱚᱴ ᱠᱚᱨᱮ ᱫᱟᱨᱮ ᱞᱟᱜᱟᱣ ᱦᱩᱭᱩᱜᱼᱟ ᱫᱟᱨᱮ ᱢᱟᱜ ᱵᱚᱱᱫᱚ ᱦᱩᱭᱩᱜᱼᱟ ᱟᱨ ᱠᱚᱞᱠᱟᱨᱠᱷᱟᱱᱟ ᱨᱮᱭᱟᱜ ᱡᱟᱦᱟᱸ ᱫᱩᱥᱚᱱ ᱱᱚᱣᱟ ᱠᱚᱦᱚᱸ ᱥᱟᱭᱮᱱᱴᱤᱠ ᱵᱷᱟᱵᱮ ᱠᱚᱱᱴᱨᱳᱞ ᱡᱟᱣᱨᱟ ᱱᱚᱣᱟ ᱠᱚ ᱡᱟᱛᱮ ᱢᱟᱴᱷ ᱨᱮ ᱵᱟᱝ ᱯᱟᱥᱱᱟᱜ ᱟ ᱛᱩ ᱵᱟᱡᱟᱨ ᱨᱮ ᱵᱟᱝ ᱯᱟᱥᱱᱟᱜ ᱱᱚᱝᱠᱟ ᱱᱚᱣᱟ ᱠᱚ ᱧᱮᱞ ᱦᱩᱭᱩᱜᱼᱟ ᱟᱨ ᱤᱧᱟᱹᱜ ᱥᱩᱨ ᱥᱩᱯᱩᱨ ᱨᱮ ᱫᱚ ᱱᱚᱝᱠᱟ ᱱᱩᱠᱩ ᱥᱟᱸᱜᱷᱟᱨᱤᱭᱟᱹ ᱠᱚᱫᱚ ᱱᱚᱣᱟ ᱠᱷᱮᱛ ᱠᱚ ᱠᱚ ᱠᱚᱵᱽᱡᱟᱭ ᱮᱫᱟ ᱟᱨ ᱱᱚᱣᱟ ᱱᱟᱜᱟᱨ ᱥᱟᱦᱟᱨ ᱠᱚ ᱵᱮᱱᱟᱣ ᱭᱮᱫᱟ